ᱦᱮᱞᱳ ᱰᱨᱟᱭᱵᱷᱟᱨ ᱵᱟᱹᱵᱩ ᱤᱧ ᱢᱟᱱᱠᱚᱨ ᱴᱮᱠᱥᱤ ᱥᱴᱮᱱᱰ ᱠᱷᱚᱱᱤᱧ ᱢᱮᱱᱫᱟ ᱤᱧᱟᱹᱜ ᱵᱚᱨᱫᱷᱚᱢᱟᱱ ᱵᱩᱠᱥᱴᱚᱞ ᱪᱟᱞᱟᱜ ᱨᱮᱱᱟᱜ ᱠᱟᱛᱷᱟ ᱢᱮᱱᱟᱜᱼᱟ ᱢᱮᱱᱠᱷᱟᱱ ᱤᱧ ᱟᱢ ᱠᱤ ᱦᱟᱡᱟᱨ ᱴᱟᱠᱟᱧ ᱵᱷᱟᱲᱟᱧ ᱮᱢᱟᱢᱟ ᱟᱢᱮᱢ ᱦᱤᱡᱩᱜ ᱠᱟᱱᱟ ᱥᱮ ᱵᱟᱝ